ᱫᱟᱜ ᱥᱮᱫ ᱟᱨ ᱩᱯᱚᱠᱟᱨᱤ ᱨᱮᱭᱟᱜ ᱟᱹᱛᱩ ᱚᱲᱟᱜ ᱨᱮᱱᱟᱜ ᱩᱯᱚᱠᱟᱨᱤ ᱫᱚ ᱦᱩᱭᱩᱜ ᱠᱟᱱᱟ ᱯᱤᱭᱟᱹᱨᱤ ᱰᱚᱜᱽ ᱟᱨ ᱩᱞ ᱥᱟᱠᱟᱢ ᱫᱟᱜ ᱨᱮ ᱦᱮᱰᱮᱡ ᱠᱟᱛᱮᱫ ᱚᱱᱟ ᱨᱮᱭᱟᱲ ᱠᱟᱛᱮᱫ ᱧᱩ ᱦᱚᱪᱚ ᱠᱚ ᱦᱩᱭᱩᱜᱼᱟ ᱟᱨ ᱛᱷᱟᱱᱠᱩᱱᱤ ᱥᱟᱠᱟᱢ ᱚᱱᱟ ᱦᱚᱸ ᱨᱤᱫ ᱜᱩᱸᱰᱟᱹ ᱠᱟᱛᱮ ᱡᱚᱢ ᱦᱚᱪᱚ ᱠᱚ ᱦᱩᱭᱩᱜᱼᱟ ᱟᱨ ᱥᱟᱨᱡᱚᱢ ᱡᱚ ᱠᱚ ᱟᱨ ᱪᱤᱱᱤ ᱵᱩᱞᱩᱝ ᱟᱨ ᱠᱟᱜᱽᱡᱤ ᱥᱚᱨᱵᱚᱛ ᱠᱟᱛᱮ ᱵᱟᱨᱼᱵᱟᱨ ᱧᱩ ᱦᱚᱪᱚ ᱠᱚ ᱦᱩᱭᱩᱜᱼᱟ ᱮᱸᱰᱮ ᱠᱷᱟᱱ ᱚᱱᱟ ᱫᱟᱜ ᱥᱮᱫ ᱫᱚ ᱠᱚᱢᱚᱜᱼᱟ ᱟᱨ ᱞᱟᱸᱜᱟ ᱠᱚ ᱪᱟᱵᱟᱜᱼᱟ ᱚᱱᱟ ᱟᱛᱩ ᱚᱲᱟᱜ ᱨᱮᱱᱟ ᱩᱯᱚᱠᱟᱨᱤ ᱫᱚ ᱱᱚᱣᱟ ᱜᱮ ᱠᱟᱱᱟ